ᱤᱧ ᱫᱚ ᱡᱤᱵᱽ ᱡᱤᱭᱟᱹᱞᱤ ᱥᱟᱞᱟᱜ ᱫᱚ ᱟᱹᱰᱤ ᱜᱮ ᱫᱩᱞᱟᱹᱲ ᱥᱮ ᱟᱹᱰᱤ ᱜᱤᱧ ᱫᱩᱞᱟᱹᱲᱟᱠᱚᱣᱟ ᱡᱮᱨᱚᱠᱚᱢ ᱤᱧᱤᱡ ᱫᱚ ᱢᱤᱫᱴᱟᱝ ᱥᱮᱛᱟ ᱪᱤᱠᱩ ᱢᱮᱱᱟᱭᱟ ᱩᱱᱤ ᱫᱚ ᱤᱧ ᱟᱹᱰᱤᱧ ᱫᱩᱞᱟᱹᱲᱟᱭᱟ ᱟᱨ ᱟᱹᱰᱤᱧ ᱡᱚᱛᱚᱱᱮᱭᱟ ᱥᱮᱛᱟᱜ ᱨᱮ ᱩᱱᱤ ᱫᱚ ᱵᱤᱥᱠᱩᱴ ᱥᱮ ᱛᱚᱣᱟ ᱠᱚᱜᱮᱧ ᱮᱢ ᱵᱟᱲᱟ ᱟᱭᱟ ᱟᱨ ᱤᱧ ᱫᱚ ᱩᱱᱤ ᱵᱟᱨ ᱥᱤᱧ ᱯᱚᱨ ᱯᱚᱨ ᱟᱹᱰᱤᱧ ᱩᱢ ᱯᱷᱟᱨᱪᱟ ᱵᱟᱲᱟᱭᱮ ᱜᱮᱭᱟ ᱟᱨ ᱩᱱᱤ ᱫᱚ ᱨᱤᱞᱤᱡᱽ ᱞᱟᱹᱜᱤᱫ ᱵᱷᱮᱠᱥᱤᱱ ᱠᱚᱦᱚᱸᱞᱮ ᱮᱢ ᱟᱠᱟᱫᱮᱭᱟ ᱩᱱᱤ ᱫᱚ ᱫᱚᱢᱮ ᱜᱤᱧ ᱫᱩᱞᱟᱹᱲᱟᱭᱟ ᱩᱱᱤ ᱫᱚ ᱦᱚᱲ ᱪᱮᱛᱟᱱ ᱨᱮ ᱵᱟᱹᱲᱤᱡ ᱥᱮ ᱦᱚᱲ ᱠᱚᱦᱚᱸ ᱵᱟᱭ ᱞᱟᱜᱟ ᱵᱟᱲᱟ ᱠᱚᱜᱮᱭᱟ ᱩᱱᱤ ᱫᱚ ᱚᱱᱟᱛᱮ ᱫᱚᱢᱮ ᱜᱮᱠᱚ ᱠᱩᱥᱤᱣᱟᱭᱟ ᱥᱩᱨᱼᱥᱩᱯᱩᱨ ᱨᱤᱱ ᱦᱚᱲ ᱠᱚᱦᱚᱸ ᱟᱹᱰᱤ ᱵᱮᱥ ᱠᱚ ᱢᱟᱱᱟᱣ ᱵᱟᱛᱟᱣᱮᱭᱟ ᱩᱱᱤ ᱫᱚ ᱟᱹᱰᱤ ᱱᱟᱯᱟᱭ ᱜᱮ ᱥᱮ ᱟᱹᱰᱤ ᱵᱮᱥ ᱥᱮᱛᱟ ᱠᱟᱱ ᱛᱟᱞᱮᱭᱟᱭ ᱩᱱᱤ ᱫᱚ ᱟᱹᱰᱤ ᱥᱚᱠᱛᱚ ᱫᱚᱢᱮ ᱥᱮ ᱡᱚᱛᱚ ᱚᱲᱟᱜ ᱦᱚᱲ ᱜᱮᱠᱚ ᱫᱚᱢᱮ ᱠᱚ ᱫᱩᱞᱟᱹᱲ ᱵᱟᱲᱟ ᱦᱟᱭᱟ